ᱥᱮᱫᱟᱭ ᱦᱚᱲᱫᱚ ᱟᱹᱰᱤ ᱢᱚᱡᱽᱠᱚ ᱛᱟᱦᱮᱸᱠᱟᱱᱟ ᱮᱲᱮ ᱠᱟᱛᱷᱟ ᱵᱟᱠᱚ ᱨᱚᱲᱟ ᱢᱤᱫᱛᱮᱜᱮ ᱢᱟᱱᱮ ᱟᱹᱰᱤ ᱢᱚᱡᱽ ᱠᱚ ᱛᱮᱦᱮᱸᱠᱟᱱᱟ ᱟᱨ ᱱᱤᱛ ᱠᱟᱛᱮᱫ ᱦᱚᱲ ᱮᱲᱮ ᱠᱟᱛᱷᱟᱜᱮ ᱡᱟᱹᱥᱛᱤᱭ ᱞᱟᱹᱭᱟᱢᱟ ᱟᱨ ᱱᱤᱛ ᱠᱟᱛᱮᱫ ᱦᱚᱲᱦᱚᱸ ᱜᱚᱼᱵᱟᱵᱟ ᱡᱮ ᱱᱤᱛᱚᱜ ᱜᱚᱜᱚᱼᱵᱟᱵᱟ ᱢᱮᱱᱟᱭᱛᱟᱭᱟ ᱟᱨ ᱦᱚᱯᱚᱱ ᱦᱟᱨᱟᱣᱟᱠᱟᱱᱟᱭ ᱚᱛᱷᱚᱪᱚ ᱵᱟᱹᱦᱩᱠᱩᱲᱤ ᱠᱚ ᱧᱟᱢᱠᱟᱣᱱᱟ ᱛᱟᱦᱚᱞᱮ ᱩᱱᱫᱚ ᱟᱡ ᱜᱚᱜᱚ ᱟᱡ ᱵᱟᱵᱟ ᱵᱟᱭ ᱢᱟᱱᱟᱣᱮᱭᱟ ᱵᱟᱭ ᱯᱩᱪᱷᱟᱹᱣᱮᱭᱟ ᱵᱟᱹᱦᱩᱠᱩᱲᱤ ᱡᱮᱴᱟᱭ ᱢᱮᱱᱟ ᱥᱮᱴᱟᱜᱮ ᱠᱚᱲᱟᱦᱚᱸᱭ ᱟᱸᱡᱚᱢᱟ ᱟᱨ ᱟᱹᱰᱤᱫᱤᱱᱨᱮᱱ ᱦᱚᱲᱫᱚ ᱵᱟᱝ ᱟᱹᱰᱤᱫᱤᱱᱨᱮᱱ ᱦᱚᱲᱫᱚ ᱜᱚᱜᱚᱼᱵᱟᱵᱟ ᱪᱮᱫᱠᱚ ᱢᱮᱱᱟ ᱚᱱᱟᱜᱮᱭ ᱟᱸᱡᱚᱢᱮᱫ ᱛᱮᱦᱮᱸᱫᱼᱟ ᱱᱤᱛᱠᱟᱛᱮᱫ ᱦᱚᱲᱫᱚ ᱵᱟᱠᱚ ᱟᱸᱡᱚᱢᱟ ᱟᱨ ᱥᱮ ᱵᱟᱠᱚ ᱜᱚᱜᱚᱼᱵᱟᱵᱟ ᱥᱚᱛᱮᱡᱫᱚ ᱢᱚᱡᱽᱫᱚ ᱵᱟᱹᱱᱩᱜ ᱠᱚᱣᱟ ᱦᱚᱲᱫᱚ ᱵᱟᱹᱱᱩᱜ ᱠᱚᱣᱟ ᱜᱚᱼᱵᱟᱵᱟᱫᱚ ᱵᱟᱠᱚ ᱧᱮᱞᱮᱫ ᱠᱚᱣᱟ ᱜᱚᱜᱚᱼᱵᱟᱵᱟᱴᱷᱮᱡ ᱚᱪᱚᱜ ᱠᱟᱛᱮᱫ ᱵᱚᱨᱚᱝ ᱡᱩᱫᱟᱹ ᱨᱮᱠᱚ ᱛᱟᱦᱮᱱᱟ ᱜᱚᱜᱚᱼᱵᱟᱵᱟᱵ ᱡᱟᱦᱟᱱᱟᱜᱠᱚ ᱨᱚᱲᱞᱮᱠᱷᱟᱡ ᱵᱟᱹᱲᱤᱡᱠᱚ ᱢᱚᱱᱮᱭᱟ ᱥᱮ ᱩᱝᱠᱚᱫᱚ ᱱᱤᱛᱚᱜᱫᱚ ᱠᱚ ᱵᱟᱠᱚ ᱡᱩᱫᱟᱹᱨᱮᱠᱚ ᱛᱮᱦᱮᱱᱟ ᱤᱥᱠᱩᱞ ᱠᱨᱮᱠᱚ ᱯᱟᱲᱦᱟᱜ ᱨᱮᱦᱚᱸ ᱴᱤᱪᱟᱨᱠᱚᱠᱚ ᱧᱟᱢᱠᱚᱨᱮᱦᱚᱸ ᱢᱚᱡᱽᱜᱮᱠᱚ ᱰᱚᱵᱚᱜᱼᱡᱚᱦᱟᱨᱟ ᱢᱟᱱᱟᱣ ᱠᱚᱣᱟᱠᱚ ᱱᱤᱛ ᱠᱟᱛᱮᱫ ᱫᱚ ᱜᱚᱜᱚᱼᱵᱟᱵᱟ ᱵᱟᱭ ᱢᱟᱱᱟᱣᱜᱮ ᱪᱮᱫ ᱟᱨ ᱩᱱᱤ ᱤᱥᱠᱩᱞᱨᱮᱱ ᱴᱤᱪᱟᱨᱮ ᱢᱟᱱᱟᱣᱮᱭᱟ ᱩᱱᱤᱫᱚ ᱚᱠᱚᱭ ᱠᱟᱱᱟ ᱟᱡ ᱡᱚᱱᱢᱚᱭ ᱮᱢᱟᱠᱟᱣᱫᱮ ᱨᱮᱦᱚᱸ ᱩᱱᱤ ᱵᱟᱭ ᱢᱟᱱᱟᱣ ᱮᱫᱮᱭᱟ ᱩᱱᱤᱭᱟᱜ ᱢᱟᱱᱼᱥᱚᱱᱢᱟᱱ ᱵᱟᱭ ᱫᱚᱦᱚᱭᱮᱫᱟ ᱟᱨ ᱩᱱᱤ ᱥᱚᱛᱮᱡ ᱪᱮᱫᱞᱮᱠᱟ ᱛᱮᱦᱮᱱ ᱦᱩᱭᱩᱜᱼᱟ ᱚᱱᱟ ᱵᱟᱭ ᱵᱟᱭ ᱵᱩᱡᱷᱟᱹᱣᱫᱟ ᱵᱟᱭ ᱛᱮᱦᱮᱱ ᱠᱟᱱᱟ ᱢᱚᱡᱽ ᱟᱨ ᱟᱵᱟᱨ ᱩᱱᱤ ᱵᱟᱨᱦᱮᱨᱮᱱ ᱦᱚᱲᱫᱚ ᱪᱮᱫ ᱱᱤᱛ ᱠᱟᱛᱮᱫ ᱦᱚᱲᱫᱚ ᱮᱲᱮ ᱠᱟᱛᱷᱟᱜᱮ ᱡᱟᱹᱥᱛᱤᱠᱚ ᱨᱚᱲᱟ ᱠᱩᱞᱤᱭᱟᱢ ᱢᱤᱫᱴᱮᱡ ᱟᱨᱮ ᱞᱟᱹᱭᱟᱢᱟ ᱟᱨ ᱢᱤᱫᱴᱮᱡᱱ ᱢᱟᱱᱮ ᱥᱚᱛᱛᱚ ᱠᱟᱛᱷᱟᱜᱮ ᱵᱟᱠᱚ ᱨᱚᱲᱟ ᱱᱤᱛ ᱠᱟᱛᱮᱫ ᱦᱚᱲᱟᱜ ᱢᱟᱱᱮ ᱤᱭᱟᱹᱜᱮ ᱟᱹᱨᱤᱪᱟᱹᱞᱤᱜᱮ ᱟᱫ ᱪᱟᱵᱟᱜ ᱠᱟᱱᱟ ᱪᱮᱫᱞᱮᱠᱟᱛᱮ ᱢᱚᱡᱽ ᱛᱮᱦᱮᱱ ᱦᱩᱭᱩᱜᱼᱟ ᱪᱮᱫᱞᱮᱠᱟᱛᱮ ᱪᱮᱠᱟᱭ ᱦᱩᱭᱩᱜᱼᱟ ᱚᱱᱟ ᱜᱩᱵᱽᱫᱤᱜᱮ ᱵᱟᱹᱱᱩᱜ ᱛᱟᱠᱚᱣᱟ ᱱᱤᱛ ᱠᱟᱛᱮᱫ ᱫᱚ ᱮᱠᱟᱭ ᱢᱟᱱᱮ